ᱦᱮᱞᱳ ᱡᱚᱦᱟᱨ ᱡᱚᱦᱟᱨ ᱡᱚᱦᱟᱨ

ᱦᱮᱞᱳ ᱦᱳᱭ ᱜᱳ ᱦᱳᱭ ᱟᱪᱪᱷᱟ ᱮᱜᱳ ᱤᱧᱡᱤᱱᱢᱟ ᱡᱩᱛ ᱦᱩᱭᱩᱜ ᱜᱮᱭᱟ ᱴᱷᱤᱠ ᱜᱮᱭᱟ ᱟᱫᱚ ᱠᱟᱹᱡ ᱯᱟᱨᱴᱥᱠᱚ ᱪᱮᱫ ᱯᱟᱨᱴᱥᱠᱚ ᱠᱟᱹᱡ ᱤᱭᱟᱹ ᱚᱱᱟ ᱯᱟᱨᱴᱥᱠᱚ ᱦᱟᱜᱵᱮᱱ ᱞᱟᱜᱟᱣᱟ ᱥᱟᱲᱮ ᱛᱤᱱᱥᱚ ᱤᱭᱟᱹ ᱚᱠᱟ ᱤᱭᱟᱹᱵᱟᱞᱤᱧ ᱚᱠᱟ ᱤᱭᱟᱹᱵᱤᱱ ᱦᱟᱛᱟᱣᱟ ᱚᱠᱟ ᱠᱳᱢᱯᱟᱱᱤᱵᱟᱞᱟ ᱵᱤᱱ ᱦᱟᱛᱟᱣᱟ ᱦᱳᱱᱰᱟ ᱵᱟᱞᱟ ᱜᱮ ᱥᱮ ᱦᱳᱱᱰᱟ ᱵᱟᱞᱟ ᱜᱮᱥᱮ ᱚᱱᱟᱜᱮᱛᱚ ᱪᱟᱞᱟᱜᱠᱟᱱ ᱱᱤᱛᱚᱜ ᱢᱟ ᱥᱟᱲᱮ ᱛᱤᱱᱥᱚ ᱴᱟᱠᱟ ᱟᱫᱚ ᱟᱵᱮᱱᱫᱚ ᱠᱟᱹᱡ ᱤᱭᱟᱹᱧᱚᱜᱛᱮᱞᱤᱧ ᱮᱢᱟᱵᱮᱱᱟ ᱠᱟᱹᱡ ᱠᱚᱢᱧᱚᱜᱟᱵᱤᱱᱟ

ᱫᱚᱥ ᱴᱟᱠᱟ ᱠᱚᱢ ᱮᱢᱟᱞᱤᱧᱵᱮᱱ ᱥᱮ ᱮᱠᱥᱚ ᱥᱟᱲᱮ ᱛᱤᱱᱥᱚ ᱪᱚᱞᱞᱤᱥ ᱪᱮᱫᱞᱮᱠᱟ ᱟᱫᱚ ᱟᱪᱪᱷᱟ ᱛᱮᱦᱮᱧ ᱢᱟᱻ ᱦᱩᱭᱮᱱᱟ ᱜᱳ ᱥᱩᱠᱨᱚᱵᱟᱨ ᱦᱟᱜ ᱦᱮᱸ ᱥᱮ ᱢᱟᱱᱮ ᱦᱩᱭᱩᱜ ᱠᱟᱱᱟ ᱪᱳᱣᱫᱚ ᱛᱟᱹᱨᱤᱠᱷ ᱥᱮ ᱟᱹᱵᱤᱱ ᱛᱟᱹᱨᱤᱠᱷ ᱥᱮᱫ ᱧᱮᱞ ᱯᱚᱱᱫᱨᱚ ᱥᱳᱞᱳ ᱛᱟᱹᱨᱤᱠᱷ ᱥᱮᱫ ᱧᱮᱞᱵᱮᱱ ᱦᱮᱸ ᱢᱤᱥᱛᱨᱤ ᱵᱟᱨᱭᱟ ᱢᱮᱱᱟᱜ ᱠᱤᱱᱟᱦᱟᱜ ᱱᱤᱛᱚᱜ ᱫᱚ ᱪᱷᱩᱴᱤᱨᱮ ᱢᱮᱱᱟᱜᱠᱚ ᱛᱮᱦᱮᱧ ᱤᱭᱟᱹ ᱛᱮᱦᱮᱧᱜᱮ ᱪᱟᱞᱟᱣᱮᱱᱟ ᱚᱱᱟ ᱤᱭᱟᱹ ᱦᱮᱱᱟᱜ ᱨᱚᱡᱚ ᱯᱚᱨᱚᱵᱽ ᱦᱟᱸᱜ ᱵᱩᱡᱷᱟᱹᱣ ᱠᱮᱫᱟᱞᱤᱧ ᱱᱤᱝᱠᱟᱹᱫᱚ ᱦᱟᱜ ᱜᱟᱯᱟ ᱨᱩᱣᱟᱹᱲᱟᱭᱼᱦᱟᱜ ᱞᱟᱹᱭ ᱟᱠᱟᱫᱟᱭ

ᱦᱳᱭ ᱥᱩᱠᱩᱞᱵᱟᱨ ᱥᱮᱫ ᱦᱚᱸ ᱜᱟᱱᱚᱜ ᱜᱮᱭᱟ

ᱟᱪᱪᱷᱟ ᱦᱚᱸ ᱜᱟᱱᱚᱜ ᱜᱮᱭᱟ ᱴᱷᱤᱠᱜᱮᱭᱟ ᱜᱳ ᱛᱟᱦᱚᱞᱮ ᱦᱮᱸ